ᱡᱩᱫᱤ ᱟᱞᱮ ᱚᱲᱟᱜ ᱨᱮ ᱡᱟᱦᱟᱸᱭ ᱜᱮ ᱡᱩᱫᱤ ᱠᱷᱮᱞᱳᱰ ᱥᱟᱱᱟᱭᱮᱭᱟ ᱮᱱᱠᱷᱟᱱ ᱫᱚ ᱩᱱᱤᱫᱚ ᱠᱳᱪ ᱥᱟᱞᱟᱜ ᱠᱳᱪ ᱥᱟᱞᱟᱜ ᱤᱧ ᱜᱟᱯᱟᱞ ᱢᱟᱨᱟᱣ ᱦᱚᱪᱚᱭᱮᱭᱟ ᱡᱮ ᱜᱤᱫᱽᱨᱟᱹ ᱱᱚᱝᱠᱟ ᱱᱚᱝᱠᱟ ᱢᱟᱛᱚ ᱯᱷᱩᱴᱵᱚᱞ ᱠᱷᱮᱞ ᱥᱟᱱᱟᱭᱮ ᱠᱟᱱᱟ ᱮᱱᱠᱷᱟᱱ ᱫᱚ ᱩᱱᱤ ᱠᱳᱪ ᱴᱷᱮᱱᱤᱧ ᱧᱟᱯᱟᱢᱟ ᱟᱨ ᱠᱳᱪ ᱴᱷᱮᱱ ᱧᱟᱯᱟᱢ ᱟᱛᱮᱫ ᱜᱮ ᱚᱱᱟ ᱠᱟᱛᱷᱟᱧ ᱞᱟᱹᱭᱟ ᱟᱨ ᱡᱮ ᱤᱧᱤᱡ ᱜᱤᱫᱽᱨᱟᱹ ᱦᱚᱸ ᱡᱮ ᱟᱢ ᱟᱹᱰᱤ ᱵᱮᱥ ᱠᱳᱪ ᱠᱟᱱᱟᱢ ᱟᱢ ᱵᱮᱥ ᱠᱳᱪ ᱠᱟᱱᱟᱢ ᱚᱱᱟ ᱚᱱᱟ ᱞᱟᱹᱜᱤᱫᱛᱮ ᱟᱢ ᱴᱷᱮᱱᱤᱧ ᱦᱮᱡ ᱟᱠᱟᱱᱟ ᱤᱧᱤᱡ ᱜᱤᱫᱽᱨᱟᱹ ᱦᱚᱸ ᱟᱢ ᱠᱷᱮᱞᱳᱰᱨᱮ ᱢᱮᱥᱟᱭᱮᱢ ᱟᱢ ᱠᱷᱮᱞᱳᱰᱨᱮ ᱢᱮᱥᱟᱭᱮᱢ ᱟᱨ ᱱᱟᱯᱟᱭ ᱠᱷᱮᱞ ᱦᱚᱪᱚᱭᱮᱢ ᱚᱱᱟ ᱠᱚᱧ ᱠᱩᱞᱤᱭᱮᱭᱟ ᱟᱨ ᱪᱮᱫ ᱪᱮᱫ ᱥᱩᱵᱤᱫᱷᱟ ᱢᱮᱱᱟᱜᱼᱟ ᱟᱨ ᱪᱮᱫ ᱪᱮᱫ ᱠᱚ ᱥᱩᱵᱤᱫᱟ ᱢᱮᱱᱟᱜᱼᱟ ᱚᱱᱟ ᱠᱚ ᱡᱚᱛᱚᱣᱟᱜ ᱜᱮᱧ ᱞᱟᱹᱭ ᱠᱩᱞᱤᱭᱮᱭᱟ ᱟᱨ ᱚᱱᱟ ᱠᱩᱞᱤ ᱟᱛᱮᱫ ᱜᱮ ᱚᱱᱟ ᱠᱩᱞᱤᱭᱮᱭᱟ ᱡᱮ ᱟᱢ ᱤᱧ ᱵᱟᱲᱟᱭᱟᱹᱧ ᱫᱚᱢᱮ ᱵᱮᱥ ᱠᱳᱪ ᱠᱟᱱᱟᱢ ᱚᱱᱟ ᱞᱟᱹᱜᱤᱫᱛᱮ ᱟᱢ ᱱᱚᱣᱟ ᱛᱤᱧᱮᱢ ᱠᱟᱹᱢᱤ ᱠᱟᱜᱼᱟ